ᱯᱚᱪᱷᱤᱢᱵᱟᱝᱞᱟ ᱯᱚᱱᱚᱛ ᱨᱮᱫᱚ ᱟᱹᱰᱤ ᱩᱥᱛᱟᱹᱨ ᱯᱟᱹᱨᱥᱤ ᱢᱮᱱᱟᱜᱼᱟ ᱡᱩᱫᱟᱹ ᱡᱩᱫᱟᱹ ᱟᱜ ᱦᱚᱲ ᱢᱮᱱᱟᱜ ᱵᱚᱱᱟ ᱟᱨ ᱡᱩᱫᱟᱹ ᱡᱩᱫᱟᱹ ᱵᱷᱟᱥᱟ ᱟᱵᱚᱣᱟᱜ ᱨᱚᱲ ᱵᱟᱠᱚ ᱩᱪᱪᱟᱨᱚᱱ ᱫᱟᱲᱮᱭᱟᱜᱼᱟ ᱩᱱᱠᱩ ᱫᱚ ᱵᱟᱝ ᱩᱞᱴᱟᱹᱜ ᱛᱟᱠᱚᱣᱟ ᱟᱞᱟᱝ ᱦᱚᱸ ᱟᱵᱚᱣᱟᱜ ᱵᱷᱟᱥᱟ ᱫᱚ ᱡᱚᱛᱚ ᱦᱚᱲ ᱠᱷᱚᱱ ᱫᱚ ᱢᱚᱡᱽ ᱜᱮᱭᱟ ᱟᱵᱚᱣᱟᱜ ᱵᱷᱟᱥᱟ ᱫᱚ ᱟᱨ ᱵᱟᱝ ᱢᱤᱞᱟᱹᱜ ᱛᱟᱠᱚᱣᱟ ᱩᱱᱠᱩ ᱫᱚ ᱦᱤᱱᱫᱤ ᱵᱟᱝᱞᱟ ᱠᱚ ᱨᱚᱲ ᱜᱮᱭᱟ ᱟᱞᱮ ᱢᱟ ᱵᱟᱞᱮ ᱵᱩᱡᱷᱟᱹᱣ ᱟᱨ ᱟᱞᱮ ᱞᱮ ᱢᱮᱛᱟ ᱠᱚ ᱠᱷᱟᱱ ᱟᱠᱚ ᱦᱚᱸ ᱠᱚ ᱢᱮᱱᱟ ᱮᱜᱮᱨ ᱮᱫ ᱞᱮᱭᱟᱯᱮ ᱵᱟᱝ ᱵᱟᱝ ᱵᱟᱞᱮ ᱮᱜᱮᱨᱮᱫ ᱯᱮᱭᱟ ᱪᱮᱫᱟᱜ ᱞᱮ ᱮᱜᱮᱨ ᱯᱮᱭᱟ ᱟᱹᱣᱲᱤᱱᱟᱜ ᱛᱮᱫᱚ ᱟᱫᱚ ᱟᱭᱢᱟ ᱨᱚᱠᱚᱢ ᱩᱱᱠᱩ ᱦᱮᱱᱟᱜ ᱠᱚᱣᱟ ᱦᱚᱸ ᱦᱮᱱᱟᱜ ᱠᱚᱣᱟ ᱦᱟᱹᱰᱤ ᱦᱚᱸ ᱦᱮᱱᱟᱜ ᱠᱚᱣᱟ ᱰᱚᱢ ᱦᱚᱸ ᱦᱮᱱᱟᱜ ᱠᱚᱣᱟ ᱪᱟᱶᱟᱨ ᱦᱚᱸ ᱦᱮᱱᱟᱜ ᱠᱚᱣᱟ ᱢᱟᱞᱦᱮ ᱦᱚᱸ ᱦᱮᱱᱟᱜ ᱠᱚᱣᱟ ᱜᱷᱟᱴᱣᱟᱞ ᱦᱚᱸ ᱦᱮᱱᱟᱜ ᱠᱚᱣᱟ ᱵᱤᱦᱟᱨᱤ ᱦᱚᱸ ᱦᱮᱱᱟᱜ ᱠᱚᱣᱟ ᱨᱤᱯᱷᱤᱭᱩᱡᱤ ᱦᱚᱸ ᱦᱮᱱᱟᱜ ᱠᱚᱣᱟ ᱡᱟᱹᱥᱭᱟᱹ ᱦᱮᱱᱟᱜ ᱠᱚᱣᱟ ᱯᱷᱩᱞᱭᱟᱹ ᱦᱮᱱᱟᱜ ᱠᱚᱣᱟ ᱚᱱᱮ ᱚᱱᱟ ᱤᱭᱟᱹ ᱛᱮ ᱦᱚᱲ ᱦᱮᱱᱟᱜ ᱞᱮᱭᱟ ᱩᱱᱟᱹᱜ ᱦᱚᱲ ᱦᱮᱱᱟᱜ ᱞᱮᱭᱟ ᱟᱫᱚ ᱚᱱᱟᱛᱮ ᱟᱞᱮᱭᱟᱜ ᱠᱟᱛᱷᱟ ᱫᱚ ᱩᱱᱠᱩ ᱥᱚᱸᱜᱮ ᱫᱚ ᱵᱟᱝ ᱢᱤᱞᱟᱹᱜᱼᱟ ᱢᱤᱞᱟᱹᱣ ᱫᱚ ᱟᱨ ᱟᱞᱮ ᱥᱚᱸᱜᱮᱜ ᱦᱚᱸ ᱵᱟᱝ ᱢᱤᱞᱟᱹᱜ ᱛᱟᱠᱚᱣᱟ ᱟᱞᱮ ᱩᱱᱠᱩ ᱥᱚᱸᱜᱮ ᱦᱚᱸ ᱵᱟᱝ ᱢᱤᱞᱟᱹᱜ ᱛᱟᱞᱮᱭᱟ ᱟᱨ ᱟᱵᱚ ᱦᱚᱲ ᱫᱚ ᱮᱱᱛᱮᱫ ᱟᱵᱚ ᱦᱚᱲ ᱦᱚᱲ ᱜᱮ ᱠᱟᱛᱷᱟ ᱫᱚ ᱢᱤᱞᱟᱹᱜ ᱛᱟᱵᱚᱱᱟ ᱟᱨ ᱠᱟᱛᱷᱟ ᱦᱚᱸ ᱟᱹᱰᱤ ᱢᱚᱡᱽ ᱟᱸᱡᱚᱢᱚᱜ ᱛᱟᱵᱳᱱᱟ ᱩᱱᱠᱩ ᱥᱚᱸᱜᱮ ᱫᱚ ᱵᱟᱝ ᱡᱩᱨᱤᱜ ᱛᱟᱵᱳᱱᱟ